ᱟᱹᱛᱩ ᱨᱮᱱᱟᱜ ᱞᱟᱠᱪᱟᱨ ᱥᱮ ᱥᱮᱨᱣᱟ ᱠᱚ ᱵᱟᱧᱪᱟᱣ ᱫᱚᱦᱚ ᱨᱮᱱᱟᱜ ᱨᱤᱠᱟᱹ ᱟᱹᱰᱤ ᱞᱮᱠᱟᱛᱮ ᱱᱮᱛᱟᱨ ᱠᱞᱟᱵᱽ ᱯᱟᱦᱚᱴᱟ ᱠᱷᱚᱱ ᱪᱮᱫ ᱞᱮᱠᱟ ᱞᱟᱠᱪᱟᱨ ᱨᱮᱱᱟᱜ ᱵᱟᱧᱪᱟᱣ ᱨᱮᱱᱟᱜ ᱠᱚ ᱠᱩᱨᱩᱢᱩᱴᱩᱭᱟ ᱢᱮᱱᱛᱮ ᱢᱮᱱᱞᱮᱠᱷᱟᱱ ᱱᱚᱝᱠᱟ ᱛᱚ ᱵᱟᱝ ᱧᱮᱞᱚᱜ ᱱᱮᱛᱟᱨ ᱠᱞᱟᱵᱽ ᱯᱟᱦᱚᱴᱟ ᱠᱷᱚᱱ ᱡᱟᱦᱟᱸᱜᱮ ᱢᱟᱱᱟᱣᱟ ᱪᱮᱫ ᱞᱮᱠᱟ ᱟᱵᱚ ᱨᱮᱱ ᱵᱤᱨᱵᱟᱱᱴᱟ ᱠᱚᱣᱟᱜ ᱡᱟᱱᱟᱢ ᱢᱟᱦᱟ ᱥᱮ ᱯᱟᱹᱨᱥᱤ ᱡᱤᱛᱠᱟᱹᱨ ᱢᱟᱦᱟ ᱥᱮ ᱱᱟᱱᱟ ᱦᱩᱱᱟᱹᱨ ᱟᱵᱚ ᱨᱮᱱ ᱵᱤᱨ ᱵᱟᱱᱴᱟ ᱠᱚ ᱢᱮᱱᱟᱜ ᱠᱚᱣᱟ ᱩᱱᱠᱩᱣᱟᱜ ᱡᱟᱱᱟᱢ ᱢᱟᱦᱟ ᱵᱚᱱ ᱯᱟᱞᱟᱣᱟ ᱠᱞᱟᱵᱽ ᱯᱟᱦᱴᱟ ᱠᱷᱚᱱ ᱩᱱ ᱚᱠᱛᱚ ᱟᱵᱚᱣᱟᱜ ᱡᱟᱦᱟᱸ ᱥᱮᱨᱣᱟ ᱨᱮᱱᱟᱜ ᱞᱟᱪᱟᱨ ᱧᱩᱛᱩᱢ ᱞᱟᱥᱟᱲᱦᱮᱫ ᱛᱮ ᱜᱳᱴᱟ ᱧᱤᱫᱟᱹ ᱯᱨᱳᱜᱨᱟᱢ ᱵᱚᱱ ᱥᱟᱯᱲᱟᱣ ᱠᱟᱜᱼᱟ ᱟᱨ ᱚᱱᱟᱨᱮ ᱟᱵᱚ ᱥᱟᱶᱛᱟ ᱨᱮᱱ ᱜᱮ ᱯᱚᱼᱯᱚᱝᱲᱟ ᱠᱚ ᱡᱟᱦᱟᱸᱭ ᱢᱮᱱᱟᱜ ᱵᱚᱱᱟ ᱩᱱᱠᱩ ᱠᱚ ᱥᱮᱴᱮᱨᱚᱜ ᱛᱟᱵᱚᱱᱟ ᱟᱨ ᱱᱚᱣᱟ ᱞᱟᱠᱪᱟᱨ ᱡᱟᱦᱟᱸ ᱛᱩᱢᱫᱟᱜ ᱴᱟᱢᱟᱠ ᱨᱮᱱᱟᱜ ᱚᱱᱟᱛᱚ ᱵᱟᱝ ᱠᱚ ᱠᱩᱥᱤᱭᱟᱜ ᱠᱟᱱᱟ ᱱᱚᱝᱠᱟᱱ ᱠᱚ ᱯᱨᱚᱜᱨᱟᱢ ᱠᱷᱟᱹᱛᱤᱨ ᱱᱚᱣᱟ ᱡᱟᱦᱟᱸ ᱯᱨᱚᱜᱨᱟᱢ ᱠᱚ ᱦᱩᱭᱩᱜᱼᱟ ᱱᱚᱣᱟᱨᱮ ᱱᱟᱱᱟ ᱦᱩᱱᱟᱹᱨ ᱫᱚᱠᱟᱱ ᱦᱚᱸᱠᱚ ᱵᱟᱹᱭᱥᱟᱹᱣ ᱠᱟᱜ ᱚᱱᱟ ᱠᱚ ᱢᱩᱫᱽᱨᱮ ᱦᱟᱺᱰᱤ ᱢᱟᱪᱚ ᱟᱹᱰᱤ ᱡᱟᱹᱥᱛᱤ ᱜᱮ ᱛᱟᱦᱮᱱᱟ ᱱᱚᱜᱼᱚᱭ ᱡᱮ ᱚᱱᱟ ᱩᱢᱮᱨ ᱨᱮᱱ ᱜᱤᱫᱽᱨᱟᱹ ᱠᱚ ᱦᱟᱺᱰᱤ ᱠᱚ ᱧᱩᱭᱟ ᱥᱮ ᱧᱩ ᱠᱟᱛᱮᱫ ᱠᱚ ᱮᱱᱮᱡᱼᱟ ᱱᱚᱣᱟ ᱫᱚ ᱮᱠᱟᱞ ᱜᱮ ᱵᱟᱝ ᱴᱷᱤᱠᱟ ᱱᱟᱦᱟᱜ ᱡᱩᱜᱽ ᱥᱟᱛᱮᱜ ᱡᱟᱦᱟᱸ ᱚᱠᱛᱚ ᱵᱷᱟᱨ ᱥᱟᱢᱢᱚ ᱡᱟᱦᱟᱸ ᱵᱚᱡᱟᱭ ᱞᱮᱠ ᱠᱟᱱᱟ ᱡᱩᱜᱽ ᱥᱟᱶᱛᱮ ᱪᱟᱞᱟᱣ ᱫᱚ ᱴᱷᱤᱠ ᱜᱮᱭᱟ ᱢᱮᱱ ᱞᱮᱠᱷᱟᱱ ᱵᱟᱝ ᱜᱟᱱᱚᱜᱼᱟ ᱱᱚᱝᱠᱟ ᱫᱚ ᱚᱱᱟ ᱠᱷᱟᱹᱛᱤᱨ ᱱᱚᱣᱟ ᱠᱚ ᱢᱩᱫᱽᱨᱮ ᱤᱧᱫᱚ ᱚᱠᱟᱴᱟᱜ ᱦᱚᱸ ᱵᱟᱹᱧ ᱥᱚᱢᱚᱨᱛᱷᱚᱱᱟ ᱤᱧ ᱯᱟᱦᱚᱴᱟ ᱠᱷᱚᱱ ᱫᱚ